ᱵᱟᱯᱞᱟ ᱠᱟᱹᱢᱤ ᱨᱮ ᱚᱲᱟᱜ ᱨᱮᱜᱮ ᱞᱩᱜᱽᱲᱤ ᱮᱢ ᱵᱟᱵᱚᱛ ᱛᱮ ᱢᱤᱫᱴᱟᱝ ᱮᱯᱮᱨᱦᱮᱸᱰᱮᱡ ᱥᱤᱨᱡᱟᱹᱣ ᱞᱮᱱᱟ ᱛᱚ ᱤᱧ ᱚᱸᱰᱮ ᱪᱟᱞᱟᱣ ᱠᱟᱛᱮ ᱵᱟᱱᱟᱨ ᱯᱟᱦᱴᱟ ᱨᱮᱧ ᱠᱩᱞᱤ ᱠᱮᱫ ᱠᱚᱣᱟ ᱡᱮ ᱪᱮᱫ ᱦᱩᱭ ᱠᱟᱱᱟ ᱥᱮ ᱵᱟᱝ ᱡᱷᱚᱛᱚ ᱠᱟᱛᱷᱟ ᱠᱚᱹᱧ ᱵᱩᱡᱷᱟᱹᱣ ᱵᱟᱲᱟ ᱠᱮᱫ ᱠᱚᱣᱟ ᱛᱚ ᱢᱤᱫ ᱦᱚᱲ ᱞᱩᱜᱽᱲᱤ ᱵᱟᱝ ᱠᱚ ᱢᱮ ᱠᱟᱣᱫᱮ ᱠᱷᱟᱹᱛᱤᱨ ᱛᱮ ᱮᱯᱮᱨᱦᱮᱸᱰᱮᱡ ᱥᱤᱨᱡᱟᱹᱣ ᱞᱮᱱᱟ ᱛᱚ ᱫᱩᱲᱩᱵ ᱢᱤᱫ ᱠᱟᱛᱮ ᱡᱷᱚᱛᱚ ᱦᱚᱲ ᱵᱩᱡᱷᱟᱹᱣ ᱵᱟᱲᱟ ᱠᱟᱛᱮ ᱩᱱᱤ ᱟᱯᱟᱨᱤᱧ ᱦᱚᱣᱟ ᱟᱹᱜᱩ ᱠᱮᱫᱮ ᱛᱮ ᱞᱩᱜᱽᱲᱤ ᱠᱚ ᱮᱢ ᱦᱩᱭᱮᱱᱟ ᱛᱚ ᱱᱚᱝᱠᱟ ᱠᱟᱛᱮ ᱚᱱᱟᱴᱟᱜ ᱮᱯᱮᱨᱦᱮᱸᱰᱮᱡ ᱫᱚ ᱥᱟᱢᱴᱟᱣ ᱠᱮᱫᱟᱹᱧ